ᱯᱩᱨᱵᱤ ᱥᱤᱝᱵᱷᱩᱢ ᱦᱚᱱᱚᱛ ᱨᱮᱭᱟᱜ ᱢᱤᱫ ᱧᱩᱛᱩᱢᱟᱱ ᱟᱹᱛᱩ ᱡᱟᱦᱟᱸ ᱫᱚ ᱞᱩᱠᱩᱭᱰᱤ ᱚᱸᱰᱮ ᱱᱚᱣᱟ ᱴᱚᱴᱷᱟ ᱨᱮᱱᱤᱡ ᱢᱤᱫᱴᱟᱹᱱ ᱧᱩᱛᱩᱢᱟᱱ ᱢᱟᱪᱮᱫ ᱡᱟᱦᱟᱸᱭ ᱫᱚ ᱰᱤᱵᱩᱨᱟᱢ ᱢᱩᱨᱢᱩᱭ ᱛᱟᱦᱮᱸ ᱠᱟᱱᱟ ᱟᱫᱚ ᱩᱱᱤᱭᱟᱜ ᱞᱟᱹᱲᱦᱟᱹᱭ ᱫᱚ ᱟᱹᱰᱤ ᱜᱮ ᱥᱟᱬᱮᱥ ᱟᱨ ᱟᱹᱰᱤ ᱜᱮ ᱞᱟᱥᱟᱲᱦᱮᱫ ᱛᱟᱦᱮᱸ ᱠᱟᱱᱟ ᱚᱱᱟ ᱴᱚᱴᱷᱟ ᱨᱮᱫᱚ ᱱᱚᱝᱠᱟᱱ ᱦᱚᱲ ᱠᱚ ᱠᱚᱪᱞᱚᱱ ᱦᱚᱪᱚᱜ ᱠᱟᱱ ᱛᱟᱦᱮᱱᱟ ᱢᱮᱱᱠᱷᱟᱱ ᱚᱱᱟ ᱞᱟᱛᱟ ᱨᱮ ᱩᱱᱤ ᱫᱚ ᱢᱤᱫᱴᱟᱹᱱ ᱞᱟᱹᱲᱦᱟᱹᱭ ᱪᱮ ᱱᱮᱛᱟ ᱞᱮᱠᱟ ᱩᱱᱤ ᱥᱟᱢᱟᱝ ᱮᱱᱟᱭ ᱟᱨ ᱩᱱᱤ ᱫᱚ ᱦᱚᱲ ᱠᱚᱣᱟᱜ ᱵᱷᱟᱹᱞᱟᱹᱭ ᱞᱟᱹᱜᱤᱫᱛᱮ ᱟᱹᱰᱤ ᱱᱟᱯᱟᱭ ᱦᱩᱫᱤᱥ ᱫᱤᱥᱟᱹ ᱠᱮᱫᱟᱭ ᱩᱱᱤ ᱫᱚ ᱢᱤᱫ ᱟᱹᱰᱤ ᱧᱩᱛᱩᱢᱟᱱ ᱦᱚᱲᱮ ᱦᱩᱭ ᱦᱩᱭᱮᱱᱟ ᱡᱟᱦᱟᱸ ᱫᱚ ᱱᱚᱣᱟ ᱟᱠᱚ ᱴᱷᱮᱱ ᱪᱟᱞᱟᱜ ᱞᱟᱹᱜᱤᱫᱛᱮ ᱡᱟᱦᱟᱱ ᱚᱱᱠᱟᱱ ᱦᱚᱨ ᱫᱚ ᱵᱟᱝ ᱛᱟᱦᱮᱸ ᱠᱟᱱᱟ ᱥᱚᱲᱚᱠ ᱵᱟᱝ ᱛᱟᱦᱮᱸ ᱠᱟᱱᱟ ᱟᱫᱚ ᱩᱱᱤ ᱫᱚ ᱟᱡ ᱟᱡᱟᱜ ᱯᱮᱱᱥᱚᱱ ᱯᱩᱭᱥᱟᱹ ᱮᱢ ᱠᱟᱛᱮᱫ ᱚᱸᱰᱮ ᱟᱡᱼᱮ ᱦᱚᱨ ᱥᱚᱲᱚᱠᱮ ᱵᱮᱱᱟᱣ ᱠᱮᱫᱟ ᱵᱮᱱᱟᱣ ᱠᱮᱫᱟ ᱟᱨ ᱦᱚᱲᱟᱜ ᱦᱤᱡᱩᱜ ᱥᱮᱱᱚᱜ ᱞᱟᱹᱜᱤᱫ ᱥᱩᱵᱤᱫᱟᱭ ᱠᱚᱨᱟᱣ ᱠᱮᱫᱟ ᱡᱟᱦᱟᱸ ᱞᱮᱠᱟ ᱫᱚᱥᱚᱨᱚᱛᱷ ᱩᱱᱤ ᱡᱟᱦᱟᱸ ᱞᱮᱠᱟ ᱵᱩᱨᱩ ᱨᱟᱹᱯᱩᱫ ᱠᱟᱛᱮᱫ ᱥᱚᱲᱚᱠᱮ ᱵᱮᱱᱟᱣ ᱞᱮᱫᱟ ᱚᱱᱠᱟᱜᱮ ᱱᱩᱭ ᱦᱚᱸ ᱱᱚᱰᱮ ᱦᱟᱭᱚᱣᱮ ᱠᱷᱚᱱ ᱟᱠᱚ ᱴᱷᱮᱱ ᱪᱟᱞᱟᱜ ᱞᱟᱹᱜᱤᱫᱛᱮ ᱢᱤᱫᱴᱟᱹᱱ ᱟᱹᱰᱤ ᱱᱟᱯᱟᱭ ᱥᱚᱲᱚᱠᱮ ᱵᱮᱱᱟᱣ ᱠᱮᱫᱟ ᱡᱟᱦᱟᱸ ᱫᱚ ᱦᱚᱲᱟᱜ ᱦᱤᱡᱩᱜ ᱥᱮᱱᱚᱜ ᱪᱮ ᱱᱚᱣᱟ ᱴᱚᱴᱷᱟ ᱨᱮᱱ ᱦᱚᱲ ᱠᱚ ᱞᱟᱹᱜᱤᱫ ᱢᱤᱫᱴᱟᱱ ᱟᱹᱰᱤ ᱢᱟᱨᱟᱝ ᱞᱟᱹᱲᱦᱟᱹᱭ ᱛᱟᱭ ᱦᱩᱭ ᱟᱠᱟᱠᱟᱱ ᱟᱫᱚ ᱤᱧᱤᱧ ᱫᱤᱥᱟᱹᱭᱟ ᱱᱩᱭ ᱫᱚ ᱟᱹᱰᱤ ᱱᱟᱯᱟᱭ ᱟᱹᱰᱤ ᱥᱟᱬᱮᱥᱤᱭᱟᱹ ᱟᱹᱰᱤ ᱞᱟᱥᱟᱲᱦᱮᱫ ᱠᱟᱹᱢᱤ ᱠᱚᱨᱟᱣ ᱠᱟᱫᱟ ᱡᱟᱦᱟᱸᱛᱮ ᱱᱤᱛᱚᱜ ᱱᱚᱣᱟ ᱴᱚᱴᱷᱟ ᱨᱮᱱ ᱡᱟᱦᱟᱸᱭ ᱜᱮ ᱦᱚᱲᱟᱜ ᱚᱥᱩᱵᱤᱫᱟ ᱚᱱᱟ ᱫᱚ ᱡᱚᱛᱚᱭ ᱪᱟᱵᱟ ᱠᱮᱫᱟᱭ ᱟᱨ ᱡᱚᱛᱚ ᱥᱩᱵᱤᱫᱟ ᱩᱱᱤᱭ ᱮᱢᱟᱣᱟᱜ ᱠᱚᱣᱟᱭ ᱚᱱᱠᱟ ᱞᱮᱠᱟᱛᱮ ᱡᱚᱛᱚ ᱦᱚᱲ ᱱᱤᱛᱚᱜ ᱫᱚ ᱟᱹᱰᱤ ᱱᱟᱭ ᱱᱟᱯᱟᱭ ᱨᱮᱜᱮ ᱢᱮᱱᱟᱜ ᱠᱚᱣᱟ ᱟᱫᱚ ᱚᱱᱠᱟ ᱜᱮ ᱤᱧᱟᱹᱜ ᱩᱭᱦᱟᱹᱨ ᱞᱮᱠᱟᱛᱮ ᱢᱤᱫᱴᱟᱹᱱ ᱵᱟᱹᱲᱤᱡ ᱠᱟᱹᱢᱤ ᱨᱮ ᱢᱟᱱᱮ ᱢᱤᱫᱴᱟᱹᱱ ᱜᱷᱚᱴᱚᱱ ᱨᱮᱧ ᱜᱷᱚᱴᱟᱣ ᱞᱮᱱᱟ ᱟᱫᱚ ᱩᱱᱤ ᱴᱷᱮᱱ ᱤᱧ ᱜᱚᱲᱚᱧ ᱠᱷᱚᱡᱽ ᱠᱮᱫᱟ ᱡᱟᱦᱟᱸᱛᱮ ᱩᱱᱤ ᱟᱹᱰᱤ ᱵᱷᱟᱹᱜᱤ ᱟᱭᱰᱤᱭᱟ ᱪᱮ ᱦᱚᱨ ᱫᱤᱥᱟᱹ ᱩᱫᱩᱜᱼᱮ ᱞᱟᱹᱭ ᱟᱹ ᱫᱤᱧᱟ ᱟᱫᱚ ᱚᱱᱟ ᱞᱮᱠᱟᱛᱮ ᱤᱧ ᱯᱟᱦᱴᱟ ᱠᱷᱚᱱ ᱩᱱᱤ ᱫᱚ ᱟᱹᱰᱤ ᱥᱟᱭ ᱥᱟᱭ ᱥᱟᱨᱦᱟᱣ ᱡᱮᱢᱚᱱ ᱟᱡ ᱞᱮᱠᱟ ᱜᱮ ᱟᱨᱦᱚᱸ ᱱᱚᱝᱠᱟᱱ ᱱᱟᱭᱚᱠ ᱠᱚ ᱟᱵᱚ ᱛᱟᱞᱟ ᱨᱮ ᱠᱚ ᱡᱚᱱᱢᱚᱜ ᱢᱟ ᱟᱨ ᱩᱯᱮᱞᱚᱜᱢᱟ ᱟᱨ ᱱᱚᱝᱠᱟ ᱦᱚᱲ ᱫᱤᱥᱚᱢ ᱦᱚᱲᱟᱜ ᱵᱷᱟᱹᱞᱟᱹᱭ ᱵᱷᱟᱹᱞᱟᱹᱭ ᱞᱟᱹᱜᱤᱫᱛᱮ ᱩᱱᱠᱩ ᱠᱚ ᱦᱤᱡᱩᱜᱢᱟ ᱢᱮᱱᱛᱮ ᱥᱟᱢᱟᱝᱚᱜᱼᱟ ᱠᱚ ᱢᱮᱱᱛᱮᱫ ᱱᱤᱱᱟᱹᱜ ᱢᱮᱱ ᱠᱟᱛᱮᱫ ᱜᱮ ᱤᱧ ᱯᱟᱦᱴᱟ ᱠᱷᱚᱱ ᱟᱹᱰᱤ ᱥᱟᱭ ᱥᱟᱭ ᱥᱟᱨᱦᱟᱣ ᱤᱧ ᱪᱟᱞ ᱠᱮᱫᱟ ᱩᱱᱤ ᱧᱩᱛᱩᱢᱛᱮ